ᱦᱮᱞᱳ ᱦᱮᱞᱳ ᱦᱮᱸ ᱤᱧᱫᱚ ᱡᱷᱟᱲᱠᱷᱚᱸᱰ ᱥᱮᱡ ᱠᱷᱚᱡ ᱤᱧ ᱨᱚᱲ ᱮᱫᱟ ᱱᱚᱣᱟ ᱯᱚᱥᱪᱤᱢ ᱵᱟᱝᱞᱟ ᱞᱟᱜᱟᱣ ᱟᱠᱟᱱᱟ ᱛᱚ ᱟᱫᱚ ᱯᱚᱥᱪᱤᱢ ᱵᱟᱝᱞᱟ ᱨᱮ ᱟᱯᱮ ᱫᱚ ᱡᱟᱦᱟᱱᱟᱜ ᱤᱭᱟᱹ ᱠᱚᱢ ᱞᱟᱹᱭ ᱫᱟᱲᱮᱭᱟᱜ ᱜᱮᱭᱟ ᱟᱫᱚ ᱚᱱᱟ ᱜᱮ ᱢᱤᱫ ᱫᱷᱟᱣᱤᱧ ᱠᱩᱞᱤ ᱢᱮᱭᱟ ᱟᱞᱮ ᱱᱚᱸᱰᱮ ᱠᱷᱚᱡ ᱟᱞᱮ ᱵᱚᱝᱥᱚ ᱨᱮᱱ ᱵᱟᱝ ᱚᱱᱛᱮ ᱟᱯᱮ ᱠᱚᱥᱮᱱ ᱜᱟᱛᱮ ᱤᱫᱤ ᱞᱮᱫᱟ ᱯᱮ ᱱᱩᱠᱩ ᱪᱟᱞᱟᱣ ᱪᱟᱵᱟᱜ ᱠᱟᱱᱟ ᱟᱨ ᱯᱮᱨᱟᱭ ᱞᱮᱠᱟ ᱠᱚ ᱪᱟᱞᱟᱣ ᱪᱟᱵᱟᱭᱮᱱᱟ ᱟᱫᱚ ᱪᱮᱫ ᱠᱚ ᱠᱟᱹᱢᱤ ᱦᱩᱭᱩᱜᱼᱟ ᱚᱱᱛᱮ ᱨᱮ ᱟᱹᱰᱤ ᱠᱟᱹᱰᱤ ᱠᱟᱡᱟᱠ ᱵᱚᱞᱮ ᱧᱟᱢᱚᱜᱼᱟ ᱠᱟᱹᱢᱤ

ᱟᱫᱚ ᱦᱮᱸ ᱵᱟᱝ ᱧᱟᱢᱚᱜᱼᱟ ᱟᱫᱚ ᱚᱱᱟ ᱛᱮᱜᱮ ᱤᱭᱟᱹ ᱢᱤᱫᱴᱮᱡ ᱤᱨᱤᱞᱤᱧ ᱠᱩᱲᱤ ᱛᱟᱠᱚ ᱩᱛᱟᱹᱨ ᱟᱠᱟᱱᱟ ᱟᱫᱚ ᱩᱱᱤ ᱴᱷᱮᱡ ᱠᱷᱚᱡ ᱱᱟᱢᱵᱟᱨᱤᱧ ᱧᱟᱢ ᱠᱮᱫᱟ ᱟᱫᱚᱧ ᱚᱱᱠᱟᱭᱮᱫᱟ ᱯᱟᱥᱮᱫ ᱮ ᱯᱚᱥᱪᱤᱢ ᱵᱚᱝᱜᱚ ᱨᱮᱱ ᱠᱟᱱᱟ ᱟᱠᱷᱟᱡ ᱤᱧ ᱯᱷᱳᱱ ᱞᱮᱜᱟ ᱟᱭᱟ ᱟᱫᱚ ᱚᱱᱟᱛᱮ ᱵᱚᱞᱮᱧ ᱯᱷᱳᱱ ᱞᱮᱜᱟ ᱟᱢ ᱠᱟᱱᱟ ᱦᱮᱸ ᱟᱫᱚ ᱴᱷᱤᱠ ᱜᱮ ᱯᱚᱥᱪᱤᱢ ᱵᱟᱝᱞᱟ ᱨᱮ ᱞᱟᱜᱟᱣ ᱟᱠᱟᱱ ᱛᱤᱧᱟᱹ ᱦᱮᱸ ᱤᱧᱫᱩᱧ ᱡᱷᱟᱲᱠᱷᱚᱸᱰ ᱥᱮᱡ ᱨᱮᱱ ᱠᱟᱱᱟ ᱦᱮᱸ ᱦᱮᱸ ᱦᱮᱸ ᱦᱮᱸ ᱦᱮᱸ ᱦᱮᱸ ᱦᱚᱸ ᱟᱪᱪᱷᱟ ᱦᱚᱸ ᱠᱟᱹᱢᱤ ᱠᱚᱦᱚᱸ ᱵᱟᱹᱱᱩᱜᱼᱟ ᱵᱚᱪᱷᱚᱨ ᱨᱮ ᱢᱤᱫᱴᱮᱡ ᱜᱮ ᱯᱷᱚᱥᱚᱞ ᱫᱚ ᱦᱩᱭᱩᱜ ᱠᱟᱱᱟ ᱟᱫᱚ ᱚᱱᱟᱛᱮ ᱱᱚᱛᱮ ᱫᱚ ᱢᱟᱱᱮ ᱡᱚᱢ ᱨᱮᱭᱟᱜ ᱫᱚ ᱚᱵᱷᱟᱵ ᱧᱚᱜ ᱜᱮᱞᱮ ᱛᱟᱦᱮᱱ ᱠᱟᱱᱟ ᱛᱳ ᱟᱫᱚ ᱦᱮᱸ ᱦᱮᱸ ᱚᱱᱟ ᱡᱟᱦᱟᱸ ᱞᱮᱠᱟ ᱚᱱᱟ ᱦᱚᱸ ᱦᱩᱭᱩᱜᱼᱟ

ᱚ ᱟᱫᱚ ᱠᱷᱟᱹᱞᱤ ᱪᱟᱹᱥᱤ ᱵᱟᱹᱥᱤ ᱜᱮ ᱦᱩᱭᱩᱜᱼᱟ ᱥᱮ ᱡᱟᱦᱟᱱᱟᱜ ᱠᱚᱞᱠᱟᱨᱠᱷᱟᱱᱟ ᱠᱚᱨᱮ ᱦᱚᱠᱚ ᱠᱟᱹᱢᱤᱭᱟ ᱦᱮᱸ ᱦᱮᱸ ᱦᱮᱸ ᱦᱮᱸ ᱚᱱᱟᱜᱮ ᱵᱚᱞᱮᱧ ᱠᱩᱞᱤᱭᱮᱫ ᱢᱮ ᱛᱟᱦᱮᱱᱟ ᱦᱮᱸ